ᱦᱮᱸ ᱤᱧ ᱦᱚᱸ ᱢᱤᱫᱴᱟᱝ ᱚᱱᱚᱬᱦᱮᱧ ᱚᱞ ᱠᱟᱫᱟ ᱟᱹᱰᱤ ᱢᱚᱡᱽ ᱜᱮ ᱟᱨ ᱚᱱᱟ ᱟᱹᱰᱤ ᱦᱚᱲ ᱠᱚ ᱠᱩᱥᱤᱭᱟᱜ ᱠᱟᱱᱟ ᱛᱤᱧ ᱟᱨ ᱱᱚᱣᱟ ᱥᱟᱱᱛᱟᱲ ᱛᱮᱜᱮᱧ ᱚᱞ ᱠᱟᱫᱼᱟ ᱪᱮᱫᱟᱜ ᱪᱮ ᱱᱚᱣᱟ ᱫᱚ ᱟᱹᱰᱤ ᱦᱚᱲ ᱠᱚ ᱯᱟᱲᱦᱟᱣ ᱫᱟᱲᱮᱭᱟᱜ ᱠᱟᱱᱟ ᱟᱨ ᱠᱚ ᱵᱩᱡᱷᱟᱹᱣ ᱫᱟᱲᱮᱭᱟᱜ ᱠᱟᱱᱟ ᱚᱱᱟ ᱦᱤᱥᱟᱹᱵᱽ ᱛᱮ ᱱᱚᱣᱟ ᱛᱮᱜᱮ ᱚᱞᱫᱚ ᱦᱩᱭᱮᱱᱟ ᱟᱨ ᱚᱱᱟ ᱚᱱᱚᱬᱦᱮᱸ ᱫᱚ ᱟᱹᱰᱤ ᱱᱟᱯᱟᱭ ᱠᱚ ᱵᱩᱡᱷᱟᱹᱣ ᱠᱮᱜᱼᱟ ᱢᱮᱱᱛᱮ ᱤᱧᱠᱚ ᱥᱟᱨᱦᱟᱣ ᱠᱤᱫᱤᱧᱟ ᱟᱨ ᱟᱹᱰᱤ ᱯᱟᱥᱴᱟ ᱥᱮᱫ ᱠᱷᱚᱱ ᱨᱟᱹᱥᱠᱟᱹ ᱨᱮᱭᱟᱜ ᱠᱷᱚᱵᱚᱨᱤᱧ ᱧᱟᱢ ᱠᱮᱜᱼᱟ ᱪᱮ ᱵᱟᱝᱟ ᱟᱹᱰᱤ ᱵᱮᱥᱮᱢ ᱚᱞᱟᱠᱟᱜᱼᱟ ᱢᱮᱱᱛᱮ ᱟᱨ ᱱᱚᱝᱠᱟ ᱜᱮᱛᱟ ᱵᱚ ᱥᱟᱱᱛᱟᱲ ᱛᱮᱜᱮ ᱚᱞ ᱢᱮ ᱢᱮᱱᱛᱮ ᱦᱚᱲ ᱠᱚᱠᱚ ᱢᱮᱛᱟ ᱫᱤᱧᱟ ᱟᱨ ᱤᱧᱫᱚ ᱱᱚᱣᱟ ᱥᱟᱱᱛᱟᱲ ᱨᱚᱲᱜᱮ ᱟᱹᱰᱤ ᱡᱳᱨᱤᱧ ᱠᱩᱥᱤᱭᱟᱜᱼᱟ ᱚᱱᱟ ᱦᱤᱥᱟᱹᱵᱽ ᱛᱮᱜᱮ ᱱᱚᱣᱟ ᱛᱮᱫᱚᱧ ᱚᱞ ᱠᱮᱜᱼᱟ

ᱪᱮᱫᱟᱜ ᱪᱮ ᱱᱚᱣᱟ ᱫᱚ ᱟᱭᱳ ᱟᱲᱟᱝ ᱠᱟᱱᱟ ᱡᱚᱛᱚ ᱦᱚᱲ ᱠᱚ ᱵᱩᱡᱷᱟᱹᱣ ᱫᱟᱲᱮᱭᱟᱜᱼᱟ ᱟᱨ ᱡᱚᱛᱚ ᱦᱚᱲ ᱠᱚ ᱯᱟᱲᱦᱟᱣ ᱫᱟᱲᱮᱭᱟᱜ ᱠᱟᱱᱟ ᱚᱱᱟ ᱦᱤᱥᱟᱹᱵᱽ ᱛᱮ ᱥᱟᱱᱛᱟᱲ ᱛᱮᱜᱮ ᱚᱞᱫᱚ ᱦᱩᱭᱱᱟ ᱟᱨ ᱱᱚᱣᱟᱜᱤᱧ ᱠᱩᱥᱤᱭᱟᱜᱼᱟ ᱠᱩᱥᱤ ᱦᱚᱸ